ᱯᱨᱤᱱᱴ ᱞᱟᱹᱜᱤᱫ ᱤᱧᱟᱹᱜ ᱥᱚᱨᱮᱥ ᱥᱟᱛᱟᱢ ᱫᱚ ᱵᱟᱦᱟ ᱵᱚᱸᱜᱟ ᱵᱟᱦᱟ ᱵᱚᱸᱜᱟ ᱨᱮ ᱪᱮᱫ ᱞᱮᱠᱟ ᱱᱟᱭᱠᱮ ᱦᱟᱴᱟᱜ ᱦᱮᱨᱢᱮᱫ ᱠᱟᱛᱮᱫ ᱡᱟᱦᱮᱨ ᱮ ᱪᱟᱞᱟᱜ ᱠᱟᱱᱟ ᱢᱟᱺᱡᱷᱤ ᱢᱚᱬᱮ ᱦᱚᱲ ᱠᱚ ᱥᱟᱶᱛᱮ ᱟᱨ ᱡᱟᱦᱮᱨ ᱨᱮᱱᱟᱜ ᱥᱟᱹᱲᱤᱢ ᱠᱚ ᱥᱟᱨᱡᱚᱢ ᱫᱟᱨᱮ ᱟᱨ ᱟᱵᱚᱨᱮᱱ ᱜᱚᱜᱚ ᱠᱚ ᱫᱤᱫᱤ ᱠᱚ ᱵᱟᱦᱟ ᱟᱛᱟᱝ ᱠᱚ ᱪᱟᱞᱟᱜ ᱠᱟᱱᱟ ᱱᱚᱝᱠᱟ ᱜᱮ ᱢᱤᱫᱴᱤᱡ ᱯᱨᱤᱱᱴ ᱛᱟᱦᱮᱸ ᱞᱮᱱᱟ ᱟᱨ ᱮᱱᱮᱡ ᱥᱮᱨᱮᱧ ᱛᱩᱢᱫᱟᱜ ᱴᱟᱢᱟᱠ ᱟᱛᱮᱫ ᱚᱱᱟ ᱠᱚ ᱚᱱᱟ ᱪᱤᱛᱟᱹᱨ ᱵᱮᱱᱟᱣ ᱦᱩᱭ ᱛᱟᱦᱮᱸ ᱞᱮᱱᱟ ᱟᱨ ᱱᱚᱣᱟ ᱡᱤᱱᱤᱥ ᱫᱚ ᱚᱱᱟ ᱞᱟᱹᱜᱤᱫ ᱤᱧ ᱵᱮᱱᱟᱣ ᱞᱮᱜᱼᱟ ᱥᱮ ᱡᱮᱢᱚᱱ ᱦᱚᱲ ᱠᱚ ᱠᱚ ᱵᱟᱲᱟᱭ ᱫᱟᱲᱮᱭᱟᱜ ᱢᱟ ᱥᱮ ᱟᱵᱚ ᱵᱟᱦᱟ ᱵᱚᱸᱜᱟ ᱨᱮ ᱪᱮᱫ ᱞᱮᱠᱟ ᱱᱟᱭᱠᱮ ᱵᱚ ᱫᱟᱨᱟᱢ ᱤᱫᱤᱭᱮ ᱠᱟᱱᱟ ᱪᱮᱫ ᱞᱮᱠᱟ ᱟᱵᱚᱨᱮᱱ ᱢᱟᱺᱡᱷᱤ ᱢᱚᱬᱮ ᱦᱚᱲ ᱠᱚ ᱫᱩᱲᱩᱵ ᱠᱟᱛᱮᱫ ᱠᱚ ᱵᱟᱸᱠᱷᱮᱬᱮᱜᱼᱟ ᱟᱨ ᱥᱟᱹᱲᱤᱢ ᱠᱚ ᱱᱟᱣᱟ ᱜᱮᱵᱚ ᱫᱟᱞᱚᱵᱮᱜᱼᱟ ᱟᱨ ᱵᱟᱦᱟ ᱵᱚᱸᱜᱟ ᱨᱮ ᱡᱟᱦᱟᱸ ᱞᱮᱠᱟ ᱵᱟᱦᱟ ᱟᱛᱟᱝ ᱱᱟᱭᱠᱮ ᱵᱟᱵᱟ ᱵᱟᱦᱟᱭ ᱮᱢᱟ ᱠᱚ ᱠᱟᱱᱟ ᱜᱚᱜᱚ ᱫᱤᱫᱤ ᱛᱟᱠᱚ ᱥᱩᱫᱽ ᱨᱮ ᱵᱟᱦᱟ ᱠᱚ ᱞᱟᱜᱟᱣ ᱠᱟᱜᱼᱟ ᱟᱨ ᱠᱚ ᱮᱱᱮᱡ ᱥᱮᱨᱮᱧ ᱡᱚᱝ ᱠᱟᱱᱟ ᱚᱱᱟ ᱞᱟᱹᱜᱤᱫ ᱛᱮ ᱡᱮᱢᱚᱱ ᱦᱚᱲ ᱠᱚᱠᱚ ᱧᱮᱞ ᱛᱮᱠᱚ ᱵᱟᱲᱟᱭ ᱫᱟᱲᱮᱭᱟᱜ ᱱᱟ ᱥᱮ ᱵᱟᱝᱟ ᱟᱵᱚ ᱥᱟᱱᱛᱟᱲ ᱨᱮᱫᱚ ᱵᱟᱦᱟ ᱵᱚᱸᱜᱟ ᱫᱚ ᱱᱚᱝᱠᱟ ᱠᱚ ᱵᱮᱱᱟᱣᱟ ᱢᱮᱱᱛᱮ